ᱟᱵᱚ ᱥᱟᱱᱛᱟᱲᱤ ᱫᱚ ᱨᱚᱲ ᱥᱮᱨᱮᱧ ᱡᱚᱛᱚ ᱜᱮ ᱟᱵᱚ ᱫᱚ ᱥᱟᱱᱛᱟᱲ ᱛᱮ ᱯᱚᱨᱚᱵᱽ ᱯᱟᱹᱞᱤ ᱥᱳᱢᱳᱭ ᱵᱚᱸᱜᱟ ᱵᱩᱨᱩ ᱡᱚᱛᱚ ᱜᱮ ᱟᱵᱚ ᱫᱚ ᱥᱟᱱᱛᱟᱲ ᱛᱮᱵᱚᱱ ᱰᱚᱵᱚᱜ ᱡᱚᱦᱟᱨ ᱟᱠᱚᱣᱟ ᱸ ᱢᱚᱱᱮ ᱨᱮᱱᱟᱜ ᱠᱟᱛᱷᱟ ᱡᱚᱛᱚ ᱵᱚᱱ ᱥᱟᱱᱛᱟᱲ ᱛᱮᱜᱮ ᱵᱚᱱ ᱥᱚᱫᱚᱨ ᱟᱠᱚᱣᱟ ᱱᱚᱝᱠᱟ ᱠᱟᱛᱮ ᱜᱮ ᱟᱵᱚᱣᱟᱜ ᱥᱟᱱᱛᱟᱲᱤ ᱨᱚᱲ ᱢᱟᱹᱱᱮ ᱧᱟᱢ ᱟᱹᱜᱩᱭᱮᱫᱟ